ᱯᱟᱹᱦᱤᱞ ᱫᱚ ᱟᱵᱚ ᱥᱟᱜᱟᱲᱚᱢ ᱦᱤᱥᱟᱹᱵ ᱛᱮᱫᱚ ᱡᱮᱢᱚᱱ ᱰᱟᱝᱨᱤ ᱠᱟᱰᱟ ᱛᱮᱵᱚᱱ ᱥᱟᱜᱟᱲ ᱛᱟᱦᱮᱸᱫᱼᱟ ᱚᱱᱟ ᱛᱮᱜᱮ ᱜᱳᱴᱟ ᱯᱟᱲᱟᱵᱚᱱ ᱟᱥᱮᱱ ᱛᱟᱦᱮᱸᱫᱼᱟ ᱛᱚᱵᱮ ᱱᱤᱛᱚᱜ ᱫᱚ ᱱᱚᱝᱠᱟ ᱫᱤᱱ ᱦᱮᱡ ᱟᱠᱟᱱᱟ ᱜᱟᱹᱲᱤ ᱢᱚᱴᱚᱨ ᱦᱟᱣᱟᱭ ᱡᱟᱦᱟᱡᱽ ᱚᱱᱟ ᱛᱮᱦᱚᱸ ᱚᱱᱮ ᱢᱮᱱᱟᱜᱼᱟ ᱛᱚᱵᱮ ᱚᱱᱟ ᱨᱮᱫᱚ ᱴᱟᱠᱟ ᱯᱩᱭᱥᱟᱹ ᱞᱟᱹᱠᱛᱤ ᱢᱮᱱᱟᱜᱼᱟ ᱟᱵᱚᱣᱟᱜ ᱥᱟᱜᱟᱲ ᱨᱮᱫᱚ ᱴᱟᱠᱟ ᱯᱩᱭᱥᱟᱹ ᱫᱚ ᱵᱟᱭ ᱞᱟᱜᱟᱜ ᱛᱟᱦᱮᱸᱫᱼᱟ ᱛᱚᱵᱮ ᱦᱳᱭ ᱱᱚᱣᱟ ᱵᱷᱤᱛᱨᱤ ᱨᱮ ᱱᱚᱜᱼᱚᱭ ᱡᱮ ᱟᱵᱚ ᱡᱟᱦᱟᱸ ᱫᱤᱥᱚᱢ ᱫᱤᱥᱚᱢ ᱵᱚᱱ ᱫᱟᱬᱟᱱ ᱠᱟᱱᱟ ᱱᱤᱛᱚᱜ ᱫᱚ ᱱᱚᱝᱠᱟ ᱦᱚᱸ ᱢᱮᱱᱟᱜ ᱛᱟᱵᱚᱱᱟ ᱵᱮᱵᱚᱥᱛᱷᱟ ᱡᱮ ᱟᱵᱚ ᱥᱤᱠᱷᱱᱟᱹᱛ ᱪᱮᱛᱟᱱ ᱨᱮ ᱡᱚᱛᱚᱣᱟᱜ ᱢᱮᱱᱟᱜᱼᱟ ᱥᱤᱠᱷᱱᱟᱹᱛ ᱵᱟᱝᱠᱷᱟᱱ ᱫᱚ ᱟᱵᱚ ᱪᱮᱫᱦᱚᱸ ᱵᱟᱹᱪᱩᱜ ᱟᱹᱱᱤᱡ ᱥᱤᱠᱷᱱᱟᱹᱛ ᱛᱟᱦᱮᱱ ᱠᱷᱟᱱ ᱫᱚ ᱟᱵᱚ ᱢᱟᱲᱟᱝᱥᱮᱫ ᱵᱚᱱ ᱞᱟᱦᱟ ᱫᱟᱲᱮᱭᱟᱜᱼᱟ ᱟᱵᱚᱨᱮᱱ ᱜᱤᱫᱟᱹᱨ ᱯᱤᱫᱟᱹᱨ ᱢᱟᱲᱟᱝ ᱥᱮᱫ ᱠᱚ ᱞᱟᱦᱟ ᱫᱟᱲᱮᱭᱟᱜᱼᱟ ᱚᱱᱟ ᱥᱟᱶᱛᱮ ᱱᱚᱜᱼᱚᱭ ᱥᱟᱸᱜᱷᱟᱨ ᱫᱚ ᱱᱚᱣᱟ ᱠᱟᱱᱟ ᱛᱮᱦᱮᱧ ᱦᱟᱴ ᱵᱟᱴ ᱯᱟᱛᱟᱼᱵᱩᱨᱩ ᱡᱟᱦᱟᱸᱜᱮᱢ ᱪᱟᱞᱟᱜ ᱠᱟᱱᱟ ᱥᱮ ᱡᱟᱹᱠᱨᱤ ᱚᱱᱮ ᱜᱷᱮᱸᱴ ᱢᱚᱴ ᱟᱛᱮᱫ ᱡᱚᱢᱟᱜ ᱧᱩᱣᱟᱜ ᱮᱢ ᱤᱫᱤ ᱛᱟᱨᱟᱭᱮᱫᱼᱟ ᱦᱚᱨ ᱨᱮ ᱡᱟᱜᱮᱢ ᱱᱟᱥᱛᱟ ᱫᱟᱲᱮᱭᱟᱜᱼᱟ ᱢᱮᱱᱠᱷᱟᱱ ᱱᱤᱛᱚᱜ ᱫᱚ ᱢᱳᱵᱟᱭᱤᱞ ᱡᱩᱜᱽ ᱠᱟᱱᱟ ᱱᱤᱛᱚᱜ ᱫᱚ ᱯᱷᱳᱱ ᱯᱮ ᱛᱮᱦᱚᱸ ᱪᱟᱞᱟᱜ ᱠᱟᱱᱟ ᱯᱩᱭᱥᱟᱹ ᱤᱫᱤ ᱦᱚᱸ ᱵᱟᱝ ᱞᱟᱹᱠᱛᱤᱜᱼᱟ ᱚᱱᱟ ᱤᱫᱤ ᱠᱟᱛᱮᱫ ᱛᱮᱦᱤᱧ ᱟᱵᱚ ᱞᱟᱹᱠᱛᱤ ᱠᱟᱱᱟ ᱡᱮ ᱱᱚᱣᱟ ᱜᱤᱫᱽᱨᱟᱹ ᱠᱚ ᱥᱮᱪᱮᱫᱚᱜ ᱫᱚᱨᱠᱟᱨ ᱛᱚᱵᱮᱭᱟᱱᱟᱜ ᱢᱟᱲᱟᱝ ᱥᱮᱫ ᱩᱛᱱᱟᱹᱣ ᱵᱚᱱ ᱫᱟᱲᱮᱭᱟᱜᱼᱟ ᱟᱨ ᱩᱛᱱᱟᱹᱣ ᱤᱫᱤ ᱠᱟᱛᱮᱫ ᱜᱮ ᱟᱵᱚᱣᱟᱜ ᱢᱟᱲᱟᱝᱥᱮᱫ ᱞᱟᱦᱟ ᱤᱫᱤᱜᱼᱟ